ᱤᱧᱫᱚ ᱚᱱᱚᱞᱤᱭᱟᱹ ᱞᱮᱠᱟᱛᱮ ᱚᱱᱚᱞᱤᱭᱟᱹ ᱩᱫᱽᱜᱟᱹᱣ ᱞᱟᱹᱜᱤᱫᱛᱮ ᱩᱫᱽᱜᱟᱹᱣ ᱨᱮᱱᱟᱜ ᱚᱵᱚᱥᱥᱳᱭ ᱠᱩᱨᱩᱢᱩᱴᱩ ᱛᱟᱦᱮᱱᱟ ᱟᱨ ᱚᱱᱚᱞᱤᱭᱟᱹ ᱞᱮᱠᱟᱛᱮ ᱚᱞᱵᱤᱞ ᱤᱧᱟᱹᱜ ᱵᱟᱹᱧ ᱠᱩᱥᱤᱭᱟᱜᱼᱟ ᱱᱚᱝᱠᱟᱫᱚ ᱵᱟᱝ ᱵᱷᱟᱜᱮᱜᱮᱧ ᱵᱩᱡᱷᱟᱹᱣᱟ ᱥᱮ ᱡᱟᱦᱟᱸᱭ ᱦᱚᱸ ᱵᱷᱟᱜᱮ ᱜᱮᱠᱚ ᱞᱟᱹᱭᱟ ᱱᱚᱝᱠᱟ ᱟᱹᱰᱤᱜᱟᱱ ᱯᱟᱹᱴᱷᱩᱣᱟᱹᱜᱮ ᱤᱧᱟᱹᱜ ᱚᱞ ᱯᱟᱲᱦᱟᱣ ᱠᱟᱛᱮ ᱟᱹᱰᱤ ᱠᱩᱥᱤᱠᱚ ᱥᱚᱫᱚᱨ ᱟᱠᱟᱫᱟ ᱡᱮᱞᱮᱠᱟ ᱯᱨᱚᱯᱷᱮᱥᱟᱨ ᱥᱩᱨᱟᱭ ᱦᱮᱢᱵᱨᱚᱢ ᱛᱟᱨᱯᱚᱨᱮ ᱨᱟᱡᱮᱱ ᱦᱟᱸᱥᱫᱟ ᱱᱚᱝᱠᱟ ᱟᱠᱚ ᱯᱷᱳᱱ ᱠᱟᱛᱮ ᱠᱚ ᱞᱟᱹᱭᱠᱟᱣᱫᱤᱧᱟᱹ ᱡᱮ ᱚᱞᱠᱚ ᱠᱩᱥᱤᱭᱟᱜᱼᱟ ᱢᱮᱱᱛᱮ ᱟᱫᱚ ᱚᱞ ᱛᱟᱞᱟᱛᱮ ᱤᱧᱟᱹᱜ ᱟᱥᱫᱚ ᱱᱚᱣᱟᱜᱮ ᱦᱟᱯᱮᱱᱫᱤᱱ ᱨᱮ ᱤᱧᱟᱹᱜ ᱚᱞ ᱧᱮᱞᱛᱮ ᱥᱮ ᱤᱧᱟᱹᱜ ᱠᱟᱹᱢᱤᱦᱚᱨᱟ ᱧᱮᱞᱛᱮ ᱡᱩᱣᱟᱹᱱ ᱥᱮ ᱱᱟᱣᱟᱱ ᱚᱱᱚᱞᱤᱭᱟᱹᱠᱚ ᱩᱫᱽᱜᱟᱹᱣᱠᱚ ᱧᱟᱢ ᱢᱟ ᱱᱚᱝᱠᱟᱱᱟᱜ ᱤᱪᱪᱷᱟᱹ ᱟᱨ ᱵᱤᱥᱮᱥᱠᱟᱭᱛᱮ ᱥᱟᱨᱚᱫᱟ ᱯᱨᱚᱥᱟᱫᱽ ᱠᱤᱥᱠᱩ ᱥᱮ ᱚᱞ ᱜᱩᱨᱩ ᱜᱚᱢᱠᱮ ᱯᱚᱸᱰᱮᱛ ᱨᱟᱹᱜᱷᱩᱱᱟᱛᱷ ᱢᱩᱨᱢᱩ ᱥᱮ ᱥᱟᱹᱫᱷᱩ ᱨᱟᱢᱪᱟᱸᱫᱽ ᱢᱩᱨᱢᱩ ᱱᱩᱠᱩ ᱠᱚᱣᱟᱜ ᱚᱞ ᱯᱟᱲᱦᱟᱣ ᱠᱟᱛᱮ ᱜᱮ ᱤᱧᱫᱚ ᱚᱞᱵᱮᱞᱨᱮ ᱩᱫᱽᱜᱟᱹᱣ ᱚᱱᱟᱫᱚᱧ ᱧᱟᱢ ᱟᱠᱟᱫᱟ